ᱢᱳᱵᱟᱭᱤᱞ ᱦᱮᱡ ᱠᱟᱛᱮᱫ ᱟᱹᱵᱤ ᱜᱮ ᱥᱩᱵᱤᱫᱟ ᱟᱠᱟᱱᱟ ᱢᱳᱵᱟᱭᱤᱞ ᱫᱚ ᱡᱟᱦᱟᱸ ᱛᱤᱱᱟᱹᱜ ᱡᱷᱟᱹᱞ ᱨᱮᱜᱮᱢ ᱛᱟᱦᱮᱱ ᱢᱳᱵᱟᱭᱤᱞ ᱛᱮ ᱡᱚᱜᱟᱡᱳᱜᱽ ᱜᱟᱱᱚᱜᱼᱟ ᱮᱹᱵᱚᱝ ᱢᱳᱵᱟᱭᱤᱞ ᱯᱷᱳᱱ ᱛᱮ ᱧᱮᱯᱮᱞ ᱥᱮ ᱨᱚᱯᱚᱲ ᱦᱚᱸ ᱜᱟᱱᱚᱜᱼᱟ ᱚᱱᱟ ᱛᱮᱜᱮ ᱢᱳᱵᱟᱭᱤᱞ ᱤᱧ ᱫᱩᱧ ᱠᱩᱥᱤᱭᱟᱜᱼᱟ